ᱤᱧ ᱫᱚ ᱮᱱᱮᱡ ᱥᱮᱨᱮᱧ ᱠᱚᱫᱚ ᱫᱚᱢᱮ ᱜᱮᱧ ᱠᱩᱥᱤᱭᱟᱜᱼᱟ ᱵᱚᱸᱜᱟ ᱵᱩᱨᱩ ᱮᱱᱮᱡ ᱥᱮᱨᱮᱧ ᱵᱚᱸᱜᱟ ᱵᱩᱨᱩ ᱮᱱᱮᱡ ᱫᱚ ᱵᱟᱦᱟ ᱢᱟᱜᱽᱼᱢᱚᱬᱮ ᱟᱨ ᱥᱚᱨᱦᱟᱭ ᱠᱚ ᱮᱱᱮᱡ ᱥᱟᱲᱯᱟ ᱥᱯᱳᱨᱴ ᱠᱚᱨᱮ ᱱᱮᱛᱟᱨ ᱫᱚ ᱤᱭᱟᱹ ᱠᱚ ᱟᱲᱟᱜ ᱞᱮᱠᱷᱟᱱ ᱫᱚ ᱠᱟᱜᱚᱡᱽ ᱨᱮ ᱚᱞ ᱛᱟᱦᱮᱱᱟ ᱡᱮ ᱱᱚᱣᱟ ᱱᱚᱣᱟ ᱮᱱᱮᱡ ᱥᱟᱲᱯᱟ ᱮᱱᱮᱡ ᱵᱟᱦᱟ ᱮᱱᱮᱡ ᱫᱚᱦᱚᱛᱟᱵ ᱠᱟᱜᱼᱟᱠᱚ ᱚᱱᱟᱠᱚ ᱧᱮᱞᱛᱮ ᱨᱟᱹᱥᱠᱟᱹ ᱵᱩᱡᱷᱟᱹᱜᱼᱟ ᱟᱫᱚ ᱥᱟᱲᱯᱟ ᱮᱱᱮᱡ ᱠᱚᱦᱚᱸ ᱥᱮᱱ ᱵᱟᱲᱟ ᱦᱩᱭ ᱠᱟᱱᱟ ᱮᱱᱮᱡ ᱦᱮᱯᱨᱟᱣ ᱠᱚᱨᱮ ᱚᱠᱚᱭ ᱯᱷᱟᱥ ᱥᱮᱠᱮᱱᱚᱜ ᱟᱭ ᱩᱱᱠᱩᱜᱮ ᱥᱤᱨᱯᱟᱹ ᱠᱚ ᱮᱢᱟ ᱠᱚᱣᱟ ᱟᱞᱮ ᱦᱚᱸ ᱯᱷᱟᱥ ᱠᱤᱢᱵᱟ ᱥᱮᱠᱮᱱ ᱮᱱᱮᱡ ᱛᱮ ᱥᱤᱨᱯᱟᱹ ᱠᱚᱦᱚᱸᱞᱮ ᱟᱹᱜᱩ ᱟᱠᱟᱫᱟ ᱟᱨ ᱵᱟᱦᱟ ᱠᱚᱨᱮᱦᱚᱸ ᱚᱱᱠᱟᱜᱮ ᱥᱟᱸᱜᱮ ᱧᱚᱜ ᱦᱚᱲ ᱠᱚ ᱛᱟᱦᱮᱸ ᱞᱮᱱᱠᱷᱟᱱ ᱮᱱᱮᱡ ᱛᱮ ᱟᱹᱰᱤ ᱪᱮᱨᱦᱟ ᱜᱮᱠᱚ ᱧᱮᱞᱚᱜᱼᱟ ᱟᱨ ᱚᱠᱚᱭ ᱜᱮ ᱵᱷᱟᱹᱜᱤ ᱠᱚ ᱮᱱᱮᱡ ᱥᱮᱨᱮᱧ ᱫᱟᱲᱮᱭᱟᱜᱼᱟ ᱩᱱᱠᱩᱜᱮ ᱥᱤᱨᱯᱟᱹ ᱠᱚᱠᱚ ᱮᱢᱟ ᱠᱚᱣᱟ ᱟᱞᱮ ᱦᱚᱸ ᱯᱷᱟᱥ ᱯᱨᱟᱭᱤᱡᱽ ᱞᱮ ᱟᱹᱜᱩ ᱵᱟᱲᱟ ᱟᱠᱟᱫᱟ ᱟᱹᱰᱤ ᱨᱟᱹᱥᱠᱟᱹ ᱜᱮ ᱵᱩᱡᱷᱟᱹ ᱟᱱᱟᱝ ᱚᱱᱠᱟ ᱠᱟᱛᱮᱜᱮ ᱮᱱᱮᱡ ᱥᱮᱨᱮᱧ ᱨᱮᱱᱟᱜ ᱨᱟᱹᱥᱠᱟᱹ ᱫᱚ ᱦᱚᱲ ᱦᱚᱞᱮ ᱨᱟᱹᱥᱠᱟᱹ ᱚᱪᱚ ᱠᱚᱣᱟ ᱟᱨ ᱟᱞᱮᱭᱟᱜ ᱨᱟᱹᱥᱠᱟᱹ ᱠᱚᱦᱚᱸ ᱢᱮᱴᱟ ᱟᱱᱟᱝ